ᱟᱞᱮ ᱥᱩᱨ ᱨᱮᱫᱚ ᱥᱩᱞᱟᱹᱭᱯᱟᱲ ᱢᱮᱱᱟᱜᱼᱟ ᱟᱨ ᱚᱱᱟ ᱠᱷᱚᱱᱟᱜ ᱱᱟᱥᱮ ᱥᱟᱺᱜᱤᱧ ᱨᱮ ᱢᱮᱱᱟᱜᱼᱟ ᱵᱟᱸᱠᱵᱚᱲ ᱰᱮᱢ ᱚᱱᱟᱦᱚᱸ ᱧᱮᱞ ᱡᱚᱝ ᱞᱮᱠᱟᱱ ᱡᱟᱭᱜᱟ ᱠᱟᱱ ᱜᱮᱭᱟ ᱚᱸᱰᱮ ᱫᱚ ᱥᱩᱞᱟᱹᱭᱯᱟᱲ ᱰᱮᱢ ᱫᱚ ᱦᱟᱱᱛᱮᱼᱱᱷᱟᱛᱮ ᱵᱩᱨᱩ ᱢᱮᱱᱟᱜᱼᱟ ᱟᱨ ᱛᱟᱞᱟᱨᱮ ᱠᱚ ᱛᱚᱞ ᱟᱠᱟᱫᱼᱟ ᱟᱨ ᱵᱟᱸᱠᱵᱚᱲ ᱫᱚ ᱚᱱᱟᱦᱚᱸ ᱚᱱᱠᱟᱜᱮ ᱢᱤᱫ ᱯᱟᱥᱴᱟ ᱫᱚ ᱵᱩᱨᱩ ᱟᱨ ᱢᱤᱫ ᱯᱟᱥᱴᱟ ᱫᱚ ᱚᱱᱟ ᱵᱩᱨᱩ ᱥᱩᱨ ᱠᱷᱚᱱᱟᱜ ᱜᱮᱠᱚ ᱛᱚᱞ ᱤᱫᱤ ᱟᱠᱟᱫᱼᱟ ᱚᱱᱠᱟᱜᱮ ᱟᱨᱦᱚᱸ ᱟᱞᱮ ᱥᱩᱨ ᱨᱮᱫᱚ ᱢᱮᱱᱟᱜᱼᱟ ᱥᱤᱢᱞᱤᱯᱟᱞ ᱡᱟᱦᱟᱸ ᱪᱮ ᱵᱷᱟᱨᱚᱛ ᱥᱚᱨᱠᱟᱨ ᱢᱟᱱᱮ ᱪᱮᱴᱨᱟ ᱠᱚᱣᱟᱜ ᱪᱮᱫ ᱠᱚ ᱢᱮᱱᱟ ᱚᱱᱟ ᱚᱵᱷᱚᱨᱟᱭᱚᱱᱱᱚ ᱢᱮᱱᱛᱮ ᱟᱠᱟᱜᱫᱼᱟᱭ ᱚᱱᱟ ᱦᱚᱸ ᱟᱞᱮ ᱥᱩᱨ ᱨᱮᱜᱮ ᱢᱮᱱᱟᱜᱼᱟ ᱚᱸᱰᱮ ᱦᱚᱸ ᱧᱮᱞ ᱡᱚᱝ ᱞᱮᱠᱟᱱ ᱫᱚ ᱟᱹᱰᱤᱜᱟᱱ ᱫᱟᱨᱦᱟ ᱠᱚ ᱢᱮᱱᱟᱜ ᱟᱠᱟᱫᱼᱟ ᱟᱨ ᱚᱸᱰᱮᱫᱚ ᱵᱩᱨᱩ ᱪᱮᱛᱟᱱ ᱠᱷᱚᱱ ᱡᱟᱦᱟᱸ ᱫᱟᱜ ᱡᱚᱨᱚᱜ ᱠᱟᱱᱟ ᱚᱱᱟᱦᱚᱸ ᱟᱹᱰᱤ ᱪᱮᱦᱨᱟ ᱧᱮᱞ ᱡᱚᱝ ᱵᱩᱡᱷᱟᱹᱜᱼᱟ ᱟᱨ ᱦᱚᱸ ᱚᱱᱠᱟᱜᱮ ᱚᱸᱰᱮ ᱤᱫᱴᱟᱝ ᱡᱟᱭᱜᱟ ᱢᱮᱱᱟᱜᱼᱟ ᱵᱳᱨᱦᱳᱭ ᱯᱟᱱᱤ ᱚᱱᱟᱫᱚ ᱥᱟᱺᱜᱤᱧ ᱠᱷᱚᱱ ᱫᱚ ᱵᱟᱨᱟᱦᱤ ᱡᱟᱦᱟᱸ ᱞᱮᱠᱟ ᱵᱚᱱ ᱴᱟᱱᱟᱣ ᱠᱟᱜᱼᱟ ᱚᱱᱠᱟᱜᱮ ᱧᱮᱞᱚᱜᱼᱟ ᱟᱨ ᱚᱱᱟ ᱢᱟ ᱵᱩᱨᱩ ᱡᱟᱭᱜᱟ ᱠᱟᱱᱟ ᱧᱮᱞᱡᱚᱝ ᱜᱮ ᱥᱟᱱᱟᱣᱟ ᱵᱤᱨ ᱡᱚᱱᱛᱩ ᱠᱚ ᱟᱨᱵᱟᱝ ᱪᱮᱬᱮᱼᱪᱤᱯᱨᱩᱫ ᱠᱚ ᱩᱱᱠᱩ ᱠᱚᱦᱚᱸ ᱠᱚ ᱯᱮᱨᱮᱡ ᱟᱠᱟᱱᱟ ᱚᱸᱰᱮ ᱠᱷᱚᱱ ᱨᱩᱣᱟᱹᱲ ᱫᱚ ᱵᱟᱝ ᱥᱟᱱᱟᱣᱟ ᱚᱸᱰᱮ ᱫᱚ ᱜᱚᱴᱟ ᱫᱤᱥᱚᱢ ᱨᱮᱱ ᱦᱚᱲᱠᱚ ᱦᱤᱡᱩᱜ ᱠᱟᱱ ᱜᱮᱭᱟ ᱟᱨ ᱠᱚ ᱧᱮᱞ ᱤᱫᱤᱭᱮᱫᱼᱟ ᱱᱚᱣᱟ ᱠᱚᱜᱮ ᱟᱞᱮ ᱥᱩᱨ ᱨᱮᱭᱟᱜ ᱫᱚ ᱧᱮᱞᱡᱚᱝ ᱞᱮᱠᱟᱱ ᱴᱷᱟᱶ ᱫᱚ ᱢᱮᱱᱟᱜ ᱟᱠᱟᱫᱼᱟ